ᱦᱮᱞᱳ ᱤᱧ ᱯᱨᱮᱢᱱᱟᱜᱟᱨ ᱠᱷᱚᱱᱤᱧ ᱢᱮᱱᱮᱫᱼᱟ ᱪᱮᱫ ᱱᱚᱣᱟ ᱟᱯᱮ ᱱᱚᱣᱟ ᱥᱤᱴᱤ ᱦᱳᱴᱮᱞ ᱠᱟᱱᱟ ᱛᱚ ᱚ ᱟᱪᱪᱷᱟ ᱤᱧ ᱢᱤᱫᱴᱤᱡᱽ ᱤᱧ ᱤᱭᱟᱹ ᱯᱤᱡᱡᱟ ᱚᱰᱟᱨᱟ ᱟᱫᱚ ᱤᱧ ᱱᱤᱱᱟᱹᱜ ᱟᱴ ᱵᱟᱡᱮᱛᱮ ᱫᱚᱨᱠᱟᱨ ᱟᱫᱚ ᱟᱯᱮᱯᱮ ᱟᱹᱜᱩ ᱫᱟᱲᱮᱭᱟᱜᱼᱟ ᱠᱤ ᱴᱷᱤᱠ ᱴᱷᱤᱠ ᱴᱷᱤᱠ ᱜᱮᱭᱟ